ᱟᱢ ᱫᱚ ᱠᱷᱮᱞᱳᱰ ᱤᱫᱤ ᱠᱟᱛᱮ ᱟᱢᱟᱜ ᱱᱟᱯᱟᱭ ᱫᱤᱥ ᱦᱩᱫᱤᱥ ᱞᱟᱹᱭ ᱥᱚᱫᱚᱨ ᱢᱮ ᱠᱷᱮᱞᱳᱰ ᱫᱚ ᱡᱮᱢᱚᱱ ᱚᱞᱯᱟᱲᱦᱟᱣ ᱡᱟᱹᱨᱩᱲ ᱠᱟᱱᱟ ᱚᱱᱠᱟᱜᱮ ᱠᱷᱮᱞᱳᱰ ᱦᱚᱸ ᱤᱭᱟᱹ ᱫᱚᱨᱠᱟᱨ ᱠᱟᱱᱟ ᱡᱮᱢᱚᱱ ᱠᱷᱮᱞ ᱞᱮᱠᱷᱟᱱ ᱥᱟᱥᱛᱷᱚ ᱥᱚᱨᱤᱨ ᱵᱷᱟᱜᱮ ᱛᱟᱦᱮᱱᱟ ᱥᱮ ᱠᱷᱮᱞ ᱞᱮᱠᱷᱟᱱ ᱠᱟᱹᱣᱰᱤ ᱦᱚᱸ ᱨᱳᱡᱽᱜᱟᱨᱚᱜ ᱜᱮᱭᱟ ᱟᱨ ᱡᱩᱫᱤ ᱵᱷᱟᱜᱮᱢ ᱠᱷᱮᱞᱟ ᱦᱚᱲ ᱠᱚ ᱪᱤᱱᱦᱟᱹᱣ ᱢᱮᱭᱟ ᱵᱷᱟᱜᱮ ᱟᱢᱟᱜ ᱵᱷᱟᱜᱮ ᱯᱚᱨᱤᱪᱚᱭ ᱦᱩᱭᱩᱜ ᱛᱟᱢᱟ ᱥᱮ ᱠᱚᱱᱳ ᱠᱳᱪᱤᱝ ᱨᱮ ᱠᱷᱮᱞ ᱞᱮᱠᱷᱟᱱ ᱩᱱᱠᱩ ᱫᱚ ᱵᱷᱟᱜᱮ ᱠᱞᱟᱵᱽ ᱨᱮ ᱠᱷᱮᱞ ᱠᱚ ᱤᱫᱤ ᱢᱮᱭᱟ ᱚᱸᱰᱮ ᱡᱩᱫᱤᱢ ᱤᱭᱟᱹ ᱫᱟᱲᱮᱭᱟᱜᱼᱟ ᱵᱟᱠᱷᱟᱡ ᱤᱱᱰᱤᱭᱟ ᱴᱤᱢ ᱛᱮᱦᱚᱸᱢ ᱠᱷᱮᱞ ᱫᱟᱲᱮᱭᱟᱜᱼᱟ ᱵᱷᱟᱜᱮ ᱠᱷᱮᱞ ᱞᱮᱠᱷᱟᱱ ᱦᱚᱸ ᱢᱟᱱᱮ ᱵᱷᱟᱜᱮ ᱵᱷᱟᱜᱮᱢ ᱠᱷᱮᱞ ᱞᱮᱠᱷᱟᱱ ᱵᱷᱟᱜᱮ ᱵᱷᱟᱜᱮ ᱡᱟᱭᱜᱟ ᱠᱚᱨᱮᱢ ᱠᱷᱮᱞᱮᱢ ᱫᱟᱲᱮᱭᱟᱜᱼᱟ ᱠᱟᱹᱣᱰᱤᱢ ᱨᱳᱡᱽᱜᱟᱨ ᱫᱟᱲᱮᱭᱟᱜᱼᱟ ᱡᱮᱢᱚᱱ ᱚᱱᱠᱟ ᱵᱷᱟᱜᱮ ᱵᱷᱟᱜᱮ ᱠᱚ ᱠᱷᱮᱞ ᱠᱟᱫᱟ ᱩᱱᱠᱩ ᱱᱤᱛᱚᱜ ᱵᱷᱟᱜᱮ ᱵᱷᱟᱜᱮ ᱡᱟᱭᱜᱟ ᱨᱮ ᱢᱮᱱᱟᱜ ᱠᱚᱣᱟ ᱟᱨ ᱟᱨ